ᱵᱷᱟᱨᱚᱛ ᱫᱤᱥᱚᱢ ᱨᱮᱭᱟᱜ ᱡᱷᱚᱛᱚ ᱠᱷᱚᱱ ᱞᱟᱹᱠᱛᱤᱭᱟᱱᱟᱜ ᱯᱚᱨᱚᱵᱽ ᱥᱮ ᱪᱷᱩᱴᱤ ᱫᱚ ᱠᱟᱱᱟ ᱢᱤᱫ ᱫᱚ ᱜᱮᱞ ᱢᱚᱬᱮ ᱟᱜᱚᱥᱴ ᱵᱟᱨ ᱫᱚ ᱵᱟᱨ ᱜᱮᱞ ᱛᱩᱨᱩᱭ ᱡᱟᱹᱱᱩᱣᱟᱨᱤ ᱯᱮ ᱫᱚ ᱵᱟᱨ ᱚᱠᱴᱳᱵᱚᱨ ᱱᱚᱣᱟ ᱫᱚ ᱵᱷᱟᱨᱚᱛ ᱨᱮᱭᱟᱜ ᱡᱚᱛᱚ ᱠᱷᱚᱱ ᱞᱟᱹᱠᱛᱤᱭᱟᱱᱟᱜ ᱯᱚᱨᱚᱵᱽ ᱠᱟᱱᱟ ᱜᱮᱞ ᱢᱚᱬᱮ ᱟᱜᱚᱥᱴ ᱫᱚ ᱟᱵᱚ ᱵᱷᱟᱨᱚᱛ ᱫᱤᱥᱚᱢ ᱯᱷᱩᱨᱜᱟᱹᱞᱮᱱ ᱨᱮᱭᱟᱜ ᱨᱟᱹᱥᱠᱟᱹᱛᱮ ᱟᱵᱚ ᱥᱟᱱᱟᱢ ᱵᱷᱟᱨᱚᱛ ᱨᱮᱱ ᱦᱚᱲ ᱠᱚ ᱚᱱᱟ ᱯᱷᱩᱨᱜᱟᱹᱞ ᱢᱟᱦᱟ ᱢᱟᱱᱟᱣ ᱞᱟᱹᱜᱤᱫ ᱛᱮ ᱟᱵᱚ ᱡᱚᱛᱚ ᱠᱚ ᱛᱟᱞᱟᱨᱮ ᱢᱤᱫ ᱵᱷᱟᱨᱚᱛ ᱨᱮᱭᱟᱜ ᱪᱤᱨ ᱦᱤᱯᱤᱲ ᱠᱟᱛᱮᱫ ᱵᱚᱱ

ᱟᱹᱯᱱᱟᱹᱛ ᱮᱱ ᱨᱮᱭᱟᱜ ᱥᱮ ᱵᱷᱟᱨᱚᱛ ᱫᱤᱥᱚᱢ ᱨᱮ ᱡᱟᱦᱟᱸ ᱟᱹᱱ ᱟᱹᱨᱤ ᱥᱮ ᱥᱚᱝᱵᱤᱫᱷᱟᱱ ᱵᱮᱱᱟᱣ ᱟᱠᱟᱱ ᱚᱱᱟ ᱠᱚ ᱟᱵᱚ ᱛᱟᱞᱟ ᱨᱮ ᱵᱮᱥᱛᱮ ᱯᱟᱞᱟᱣ ᱨᱮᱭᱟᱜ ᱠᱟᱱᱟ ᱟᱨ ᱯᱮ ᱫᱚ ᱵᱟᱨ ᱚᱠᱴᱳᱵᱚᱨ ᱡᱟᱦᱟᱸ ᱫᱚ ᱟᱵᱚᱭᱤᱡ ᱵᱷᱟᱨᱚᱛ ᱨᱮᱱᱤᱡ ᱨᱟᱥᱴᱨᱚ ᱯᱤᱛᱟ ᱢᱚᱦᱟᱛᱢᱟ ᱜᱟᱱᱫᱷᱤᱭᱟᱜ ᱡᱟᱱᱚᱢ ᱫᱤᱱ ᱨᱮ ᱯᱟᱞᱟᱣᱚᱜ ᱠᱟᱱᱟ ᱱᱚᱣᱟ ᱡᱚᱱᱚᱢ ᱢᱟᱦᱟ ᱫᱚ ᱟᱵᱚ ᱢᱚᱦᱟᱛᱢᱟ ᱜᱟᱱᱫᱷᱤᱭᱟᱜ ᱧᱩᱛᱩᱢ ᱛᱮᱵᱚᱱ ᱯᱟᱞᱟᱣᱮᱫ ᱠᱟᱱᱟ ᱡᱮ ᱱᱩᱭ ᱫᱚ ᱟᱵᱚᱭᱤᱡ ᱢᱤᱫ ᱵᱟᱵᱟ ᱠᱟᱱᱟᱭ ᱱᱩᱭᱟᱜ ᱟᱹᱭᱩᱨ ᱛᱮᱜᱮ ᱟᱵᱚ ᱫᱤᱥᱚᱢ ᱦᱚᱲ ᱱᱚᱣᱟ ᱵᱷᱟᱨᱚᱛ ᱫᱤᱥᱚᱢ ᱵᱚᱱ ᱟᱡᱟᱫᱽ ᱟᱠᱟᱼᱟ ᱥᱮ ᱵᱚ ᱯᱷᱩᱨᱜᱟᱹᱞ ᱟᱠᱟᱜᱼᱟ ᱚᱱᱟᱛᱮ ᱱᱩᱭᱟᱜ ᱧᱩᱛᱩᱢ ᱡᱷᱚᱛᱚ ᱠᱷᱚᱱ ᱞᱟᱦᱟᱛᱮ ᱨᱟᱠᱟᱵ ᱟᱠᱟᱱᱟ ᱚᱱᱟᱛᱮ ᱫᱩ ᱚᱠᱴᱳᱵᱚᱨ ᱫᱚ ᱟᱵᱚ ᱢᱚᱦᱟᱛᱢᱟ ᱜᱟᱱᱫᱷᱤᱭᱟᱜ ᱡᱚᱱᱚᱢ ᱫᱤᱱ ᱵᱚᱱ ᱢᱟᱱᱟᱣᱮᱫ ᱠᱟᱱᱟ ᱱᱚᱝᱠᱟ ᱞᱮᱠᱟᱛᱮ ᱟᱵᱚ ᱫᱚ ᱱᱚᱣᱟ ᱵᱷᱟᱨᱚᱛ ᱨᱮᱭᱟᱜ ᱯᱮᱭᱟ ᱯᱚᱨᱚᱵᱽ ᱥᱮ ᱪᱷᱩᱴᱤ ᱵᱚᱱ ᱯᱟᱞᱟᱣᱮᱫ ᱠᱟᱱᱟ